ᱤᱧᱟᱜ ᱮᱱᱮᱡ ᱥᱮᱨᱮᱧ ᱠᱮᱨᱤᱭᱟᱨ ᱨᱮᱫᱚ ᱢᱟᱱᱟᱵᱟᱫᱷᱟ ᱦᱮᱡ ᱠᱟᱱ ᱨᱮᱦᱚᱸ ᱮᱱᱮᱡ ᱥᱮᱨᱮᱧ ᱫᱚ ᱪᱟᱞᱟᱣ ᱠᱟᱜ ᱛᱟᱦᱮᱱᱟ ᱢᱟᱱᱟ ᱵᱟᱫᱷᱟ ᱢᱟᱱᱮ ᱚᱲᱟᱜ ᱨᱮᱱ ᱜᱚ ᱵᱟᱵᱟ ᱵᱟᱝᱠᱚ ᱠᱩᱥᱤᱭᱟᱜ ᱛᱟᱦᱮᱱᱟ ᱥᱮ ᱵᱟᱝᱠᱚ ᱪᱟᱞᱟᱣ ᱦᱚᱪᱚᱣᱟᱹᱧ ᱛᱟᱦᱮᱱᱟ ᱚᱱᱟᱠᱚ ᱠᱷᱟᱹᱛᱤᱨ ᱟᱹᱰᱤ ᱜᱚᱴᱟᱝ ᱤᱭᱟᱹ ᱠᱟᱛᱮ ᱤᱧᱟᱹᱜ ᱢᱚᱱᱮ ᱨᱮ ᱠᱷᱟᱨᱟᱯ ᱤᱧ ᱵᱩᱡᱷᱟᱹᱣ ᱠᱮᱫᱟ ᱜᱚ ᱵᱟᱵᱟ ᱞᱟᱹᱭ ᱠᱟᱛᱮ ᱡᱮ ᱤᱧ ᱫᱚ ᱱᱚᱣᱟ ᱮᱱᱮᱡ ᱥᱮᱨᱮᱧ ᱫᱚᱧ ᱪᱟᱞᱟᱜ ᱜᱮᱭᱟ ᱥᱮᱬᱟᱭ ᱜᱮᱭᱟ ᱜᱟᱛᱮ ᱠᱚᱣᱟᱜ ᱦᱚᱸ ᱚᱱᱠᱟᱜᱮ ᱢᱟᱱᱟ ᱵᱟᱫᱷᱟ ᱦᱮᱡ ᱞᱮᱱᱟ ᱠᱚᱢ ᱦᱚᱲ ᱛᱮ ᱮᱱᱮᱡ ᱥᱮᱨᱮᱧ ᱢᱟ ᱵᱟᱝ ᱜᱟᱱᱚᱜ ᱚᱱᱠᱟ ᱠᱟᱛᱮ ᱟᱹᱰᱤ ᱵᱩᱡᱷᱟᱹ ᱵᱩᱡᱷᱤ ᱩᱱᱠᱩᱦᱚᱸ ᱪᱟᱞᱟᱜ ᱡᱚᱠᱷᱚᱡ ᱜᱮ ᱢᱟᱱᱟᱵᱟᱫᱷᱟ ᱦᱤᱡᱩᱜᱼᱟ ᱢᱟᱱᱟᱵᱟᱫᱷᱟ ᱠᱟᱛᱮ ᱨᱮᱦᱚᱸ ᱜᱟᱛᱮᱠᱚᱠᱚ ᱦᱮᱡ ᱮᱱᱟ ᱟᱭᱳ ᱵᱟᱵᱟ ᱵᱩᱡᱷᱷᱟᱹᱣ ᱵᱟᱲᱟ ᱵᱟᱝ ᱠᱚ ᱪᱟᱞᱟᱣ ᱚᱪᱚᱣᱟᱜᱼᱟ ᱚᱱᱠᱟ ᱮᱴᱠᱮᱴᱚᱬᱮ ᱦᱩᱭ ᱠᱟᱛᱮ ᱨᱮᱦᱚᱸ ᱮᱱᱮᱡ ᱥᱮᱨᱮᱧ ᱫᱚ ᱜᱟᱛᱮ ᱠᱚᱦᱚᱸ ᱠᱚ ᱦᱮᱡ ᱮᱱᱟ ᱤᱧ ᱜᱟᱛᱮ ᱥᱟᱶᱛᱮ ᱮᱱᱮᱡ ᱥᱮᱨᱮᱧᱤᱧ ᱪᱟᱞᱟᱣ ᱮᱱᱟ ᱢᱟᱱᱟᱵᱟᱫᱷᱟ ᱯᱟᱨᱚᱢ ᱠᱟᱛᱮᱜᱮ ᱪᱟᱞᱟᱣᱮᱱ ᱦᱩᱭ ᱮᱱᱟ